ᱚᱞᱚᱜ ᱯᱟᱲᱦᱟᱣ ᱥᱮᱫ ᱞᱮᱠᱟᱛᱮ ᱥᱚᱨᱠᱟᱨ ᱪᱮᱫᱠᱟ ᱯᱚᱭᱥᱟᱭ ᱠᱷᱚᱨᱪᱟᱭᱮᱫᱟ ᱚᱱᱠᱟᱜᱮ ᱜᱟᱛᱤᱜ ᱠᱷᱮᱞᱟ ᱫᱷᱩᱞᱟ ᱥᱮᱜ ᱞᱮᱠᱟᱛᱮ ᱯᱚᱭᱥᱟᱭ ᱠᱷᱚᱨᱪᱟ ᱞᱮᱠᱷᱟᱡ ᱢᱚᱡᱽ ᱢᱚᱱᱮᱭᱟ ᱥᱮ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱥᱮ ᱞᱟᱹᱴᱩ ᱧᱚᱜ ᱫᱟᱫᱟ ᱛᱟᱠᱚ ᱠᱚ ᱩᱱᱠᱩ ᱠᱚ ᱢᱚᱡᱽ ᱠᱚ ᱠᱷᱮᱞᱟ ᱥᱮ ᱢᱚᱡᱽ ᱧᱚᱜ ᱠᱞᱟᱵᱽ ᱨᱮ ᱡᱮᱱᱚ ᱪᱟᱱᱥ ᱠᱚ ᱧᱟᱢ ᱥᱮ ᱚᱱᱠᱟ ᱜᱮ ᱜᱟᱛᱮᱜ ᱨᱮᱱᱟᱜ ᱞᱟᱹᱴᱩ ᱠᱞᱟᱵᱽ ᱨᱮ ᱪᱟᱞᱟᱣ ᱠᱟᱛᱮᱫ ᱢᱚᱡᱽ ᱛᱮᱠᱚ ᱜᱟᱛᱮᱜᱼᱟ ᱚᱱᱠᱟ ᱥᱩᱡᱳᱜᱽ ᱠᱚ ᱧᱟᱢᱢᱟ ᱥᱮ ᱟᱨ ᱦᱚᱸ ᱚᱱᱠᱟ ᱜᱮ ᱜᱟᱛᱮ ᱞᱮᱱᱠᱷᱟᱡ ᱦᱚᱲᱢᱚ ᱠᱚ ᱢᱚᱡᱽ ᱛᱟᱦᱮᱱᱟ ᱯᱷᱤᱴ ᱛᱟᱦᱮᱱᱟ ᱱᱚᱝᱠᱟ ᱜᱮ ᱥᱚᱨᱠᱟᱨ ᱡᱮᱱᱚ ᱟᱨ ᱦᱚᱸ ᱜᱟᱛᱮᱜ ᱠᱷᱚᱡ ᱡᱮᱱᱚ ᱡᱟᱦᱟᱱᱟᱜ ᱪᱟᱹᱠᱨᱤ ᱵᱟᱹᱠᱨᱤ ᱮᱢᱟᱱ ᱛᱮᱱᱟᱜ ᱥᱩᱡᱳᱜᱽ ᱠᱚᱞᱮ ᱧᱟᱢ ᱫᱟᱲᱮᱭᱟᱜ ᱥᱮ ᱚᱠᱚᱭ ᱫᱚ ᱠᱟᱹᱴᱤᱡ ᱥᱮ ᱞᱟᱹᱴᱩ ᱡᱟᱹᱨᱥᱤ ᱥᱮ ᱵᱩᱴ ᱠᱤᱨᱤᱧ ᱨᱮᱱᱟᱜ ᱯᱚᱭᱥᱟ ᱠᱚ ᱮᱢ ᱞᱮᱱᱠᱷᱟᱡ ᱟᱹᱰᱤ ᱢᱚᱡᱽ ᱠᱚᱜᱼᱟ ᱱᱤᱭᱟᱹ ᱜᱮ ᱥᱚᱨᱠᱟᱨᱤᱧ ᱢᱮᱱᱟ ᱡᱮ ᱵᱚᱞᱮ ᱱᱤᱝᱠᱟ ᱜᱮ ᱜᱚᱲᱚᱜ ᱢᱟᱭ ᱠᱷᱮᱞᱟ ᱫᱷᱩᱞᱟ ᱥᱮᱫ ᱞᱮᱠᱟᱛᱮ ᱠᱷᱮᱞᱟ ᱫᱷᱩᱞᱟ ᱥᱮᱫ ᱞᱮᱠᱟᱛᱮ ᱜᱤᱫᱽᱨᱟᱹ ᱠᱚ ᱥᱮ ᱞᱟᱹᱴᱩ ᱦᱚᱲ ᱠᱚ ᱡᱮᱱᱚ ᱜᱚᱲᱜ ᱜᱚᱯᱚᱲᱚᱭ ᱮᱢᱟᱣ ᱠᱚᱢᱟ